ᱟᱵᱚ ᱱᱚᱣᱟ ᱴᱚᱴᱷᱟ ᱠᱚᱨᱮ ᱦᱟᱢᱮᱥᱟ ᱜᱮᱠᱚ ᱧᱮᱞᱚᱜᱼᱟ ᱠᱚᱠ ᱡᱮᱢᱚᱱ ᱥᱟᱝᱠᱳᱞ ᱵᱚᱱᱟ ᱱᱩᱠᱩ ᱫᱚ ᱯᱨᱟᱭᱜᱮ ᱱᱚᱣᱟ ᱠᱚᱨᱮᱜ ᱢᱟᱴᱷ ᱠᱚᱨᱮ ᱵᱟ ᱠᱷᱮᱛ ᱠᱚᱨᱮ ᱠᱚ ᱧᱮᱞᱚᱜ ᱜᱮᱭᱟ ᱟᱨ ᱤᱧ ᱤᱧᱟᱹᱜ ᱠᱩᱥᱤ ᱞᱮᱠᱟᱱ ᱪᱮᱬᱮ ᱫᱚ ᱪᱮᱬᱮ ᱠᱚ ᱢᱩᱫᱽᱨᱮ ᱢᱤᱨᱩ ᱪᱮᱬᱮ ᱢᱤᱨᱩ ᱪᱮᱬᱮ ᱫᱚ ᱪᱮᱫ ᱪᱮᱦᱨᱟ ᱦᱟᱹᱲᱭᱟᱹᱨ ᱜᱮ ᱦᱟᱹᱲᱭᱟᱹᱨ ᱜᱮ ᱟᱨ ᱟᱨᱟᱜ ᱜᱮ ᱴᱷᱚᱱᱴᱟ ᱟᱨ ᱱᱤᱠᱩ ᱫᱚ ᱠᱷᱟᱧᱪᱟ ᱨᱮᱠᱚ ᱢᱟᱱᱮ ᱠᱚ ᱟᱹᱥᱩᱞ ᱟᱹᱥᱩᱞ ᱠᱚᱜᱮᱭᱟᱠᱚ ᱱᱩᱠᱩ ᱫᱚ ᱨᱚᱲ ᱨᱚᱲ ᱦᱚᱸ ᱢᱤᱨᱩ ᱪᱮᱬᱮ ᱫᱚ ᱟᱵᱟᱨ ᱨᱚᱲ ᱦᱚᱸᱠᱚ ᱪᱮᱫ ᱜᱮᱭᱟ ᱨᱚᱲᱮᱢ ᱥᱮᱬᱟᱣ ᱠᱚ ᱠᱷᱟᱱ ᱨᱚᱲ ᱦᱚᱸᱠᱚ ᱫᱟᱲᱮᱭᱟᱜ ᱜᱮᱭᱟ ᱟᱵᱚ ᱡᱮᱞᱮᱠᱟ ᱵᱚᱱ ᱨᱚᱲ ᱠᱟᱱᱟ ᱥᱮ ᱚᱱᱠᱟ ᱨᱚᱲ ᱠᱚ ᱫᱟᱲᱮᱭᱟᱜ ᱜᱮᱭᱟ ᱢᱤᱨᱩ ᱪᱮᱬᱮ ᱫᱚ ᱚᱱᱟᱛᱮ ᱤᱧ ᱫᱚ ᱢᱤᱨᱩ ᱪᱮᱬᱮ ᱫᱚ ᱟᱹᱰᱤ ᱪᱚᱨᱚᱠ ᱟᱨ ᱟᱹᱰᱤᱧ ᱠᱩᱥᱤᱭᱟᱠᱚ ᱜᱮᱭᱟ ᱢᱤᱨᱩ ᱪᱮᱬᱮ ᱫᱚ ᱢᱤᱨᱩ ᱪᱮᱬᱮ ᱡᱚᱢ ᱞᱮᱠᱟ ᱛᱮᱫᱚ ᱪᱷᱚᱞᱟ ᱫᱟᱹᱞ ᱫᱟᱠᱟ ᱡᱚᱢ ᱜᱮᱭᱟ ᱠᱚ ᱟᱵᱟᱨ ᱮᱢᱟᱱ ᱡᱚᱢᱟᱜ ᱠᱚᱠᱚ ᱡᱚᱢ ᱜᱮᱭᱟ ᱟᱨ ᱤᱧ ᱦᱚᱸ ᱢᱤᱫᱴᱮᱱ ᱢᱤᱨᱩ ᱪᱮᱬᱮᱧ ᱟᱹᱥᱩᱞ ᱠᱟᱫᱮᱭᱟ ᱩᱱᱤ ᱫᱚ ᱱᱤᱛᱚᱜ ᱨᱚᱲ ᱦᱚᱸᱭ ᱥᱮᱬᱟ ᱜᱚᱫ ᱟᱠᱟᱫᱟ